ᱥᱟᱹᱨᱟᱹᱭᱠᱮᱞᱞᱟ ᱦᱚᱱᱚᱛ ᱨᱮ ᱪᱤᱠᱤ ᱪᱷᱟᱨᱟᱣ ᱫᱚ ᱯᱳᱭᱞᱳ ᱨᱮᱫᱚ ᱱᱚᱛᱮ ᱨᱮᱫᱚ ᱵᱟᱠᱚ ᱥᱮᱪᱮᱫᱚᱜ ᱠᱟᱱ ᱛᱟᱦᱮᱸᱫ ᱟᱫᱚ ᱤᱧᱟᱹᱜ ᱠᱩᱨᱩᱢᱩᱴᱩ ᱥᱟᱶᱛᱮ ᱟᱞᱮ ᱧᱩᱨ ᱢᱟᱪᱮᱫ ᱠᱚᱢᱠᱮ ᱠᱚᱣᱟᱜ ᱠᱩᱨᱩᱢᱩᱴᱩ ᱛᱮ ᱥᱟᱹᱨᱟᱹᱭᱠᱮᱞᱞᱟ ᱨᱮᱜᱮ ᱟᱥᱲᱟ ᱞᱮ ᱵᱮᱨᱮᱫ ᱠᱮᱜᱼᱟ ᱟᱨ ᱚᱱᱟ ᱟᱥᱲᱟ ᱨᱮ ᱯᱟᱹᱴᱷᱩᱣᱟᱹ ᱠᱚᱲᱟᱼᱠᱩᱲᱤ ᱠᱚᱞᱮ ᱫᱮᱞᱟ ᱫᱮᱞᱟᱣᱟᱜ ᱠᱚᱣᱟ ᱟᱨ ᱚᱸᱰᱮ ᱪᱮᱢᱮᱫᱚᱜ ᱞᱮ ᱮᱦᱚᱵ ᱠᱮᱜᱼᱟ ᱟᱨ ᱢᱟᱪᱮᱫ ᱠᱟᱹᱢᱤ ᱞᱮᱠᱟ ᱛᱮᱫᱚ ᱤᱧᱜᱮ ᱠᱟᱹᱢᱤ ᱠᱟᱱ ᱛᱟᱦᱮᱸᱫ ᱠᱟᱱᱟ ᱚᱱᱟ ᱡᱟᱦᱟᱸ ᱟᱥᱲᱟ ᱞᱮ ᱵᱮᱨᱮᱫ ᱞᱮᱜᱼᱟ ᱠᱚᱱᱱᱟ ᱵᱤᱫᱽᱫᱟᱞᱚᱭ ᱥᱟᱹᱨᱟᱹᱭᱠᱮᱞᱞᱟ ᱚᱱᱟ ᱥᱩᱨ ᱨᱮᱜᱮ ᱠᱟᱥᱛᱩᱨᱵᱟ ᱥᱠᱩᱞ ᱛᱟᱦᱮᱸ ᱠᱟᱱᱟ ᱠᱟᱥᱛᱩᱨᱵᱟ ᱯᱟᱹᱴᱷᱩᱣᱟᱹ ᱠᱚ ᱥᱟᱱᱟᱢ ᱯᱟᱹᱴᱷᱩᱣᱟᱹ ᱚᱸᱰᱮ ᱟᱥᱲᱟ ᱛᱮᱠᱚ ᱪᱟᱞᱟᱜᱼᱟ ᱛᱟᱦᱮᱸᱫ ᱟᱨ ᱚᱱᱟ ᱥᱩᱨ ᱥᱟᱰᱜᱮ ᱨᱮᱦᱚᱸ ᱚᱸᱰᱮ ᱠᱚ ᱪᱟᱞᱟᱜᱼᱟ ᱛᱟᱦᱮᱸᱫ ᱟᱨ ᱟᱹᱰᱤ ᱱᱟᱯᱟᱭ ᱚᱸᱰᱮ ᱠᱷᱚᱱ ᱯᱟᱲᱦᱟᱣ ᱞᱮ ᱮᱛᱚᱦᱚᱵ ᱠᱮᱜᱼᱟ ᱚᱱᱠᱟ ᱚᱱᱠᱟᱛᱮ ᱵᱤᱱᱤᱰ ᱠᱚᱦᱚᱸ ᱦᱩᱭ ᱤᱫᱤᱭᱮᱱᱟ ᱟᱨ ᱜᱤᱫᱽᱨᱟᱹ ᱠᱚᱦᱚᱸ ᱟᱹᱰᱤ ᱟᱢᱫᱟ ᱠᱚ ᱥᱟᱸᱜᱮ ᱤᱫᱤᱭᱮᱱᱟ ᱵᱟᱨᱭᱟ ᱠᱷᱟᱸᱫᱟ ᱨᱮᱱ ᱜᱤᱫᱽᱨᱟᱹᱞᱮ ᱫᱩᱲᱩᱵ ᱵᱟᱧᱪᱟᱣ ᱛᱟᱦᱮᱸᱫ ᱚᱱᱮ ᱚᱱᱠᱟ ᱛᱮ ᱪᱤᱠᱤ ᱨᱮᱭᱟᱜ ᱪᱷᱟᱨᱟᱣ ᱯᱟᱥᱱᱟᱣ ᱫᱚ ᱱᱚᱛᱮ ᱨᱮᱫᱚ ᱮᱛᱚᱦᱚᱵ ᱟᱠᱟᱱᱟ ᱟᱨ ᱱᱤᱛᱚᱜ ᱫᱚᱩᱱᱠᱩ ᱯᱟᱹᱴᱷᱩᱣᱟᱹ ᱠᱚᱲᱟᱼᱠᱩᱲᱤ ᱠᱚᱜᱮ ᱨᱚᱲ ᱵᱟᱲᱟ ᱠᱟᱛᱮ ᱪᱮᱛᱟᱱ ᱪᱟᱱᱟᱪ ᱥᱮᱫ ᱨᱟᱠᱟᱵ ᱠᱟᱛᱮ ᱢᱟᱪᱮᱫ ᱨᱩᱯ ᱛᱮᱠᱚ ᱠᱟᱹᱢᱤ ᱞᱮᱫᱟ ᱠᱟᱹᱡ ᱠᱟᱹᱡ ᱛᱮ ᱱᱚᱣᱟ ᱟᱞᱮ ᱥᱟᱹᱨᱟᱹᱭᱠᱮᱞᱞᱟ ᱮᱨᱤᱭᱟ ᱨᱮᱫᱚ ᱟᱹᱰᱤᱜᱟᱱ ᱜᱮ ᱪᱤᱠᱤ ᱪᱷᱟᱨᱟᱣ ᱮᱱᱟ ᱟᱨ ᱱᱤᱛ ᱦᱚᱸ ᱟᱞᱮ ᱪᱷᱩᱴᱟᱹᱣ ᱨᱮᱜᱮ ᱢᱮᱱᱟᱜ ᱞᱮᱭᱟ

ᱱᱟᱭᱠᱮ ᱵᱟᱵᱟ ᱠᱚ ᱥᱟᱶ ᱚᱠᱛᱚ ᱚᱠᱛᱚ ᱨᱮ ᱫᱩᱯᱲᱩᱵ ᱞᱮ ᱫᱚᱦᱚᱭᱮᱫᱼᱟ ᱟᱨ ᱚᱱᱟ ᱫᱩᱯᱲᱩᱵ ᱨᱮ ᱥᱟᱱᱟᱢ ᱠᱟᱛᱷᱟ ᱠᱚᱞᱮ ᱞᱟᱹᱭ ᱥᱚᱫᱚᱨ ᱠᱮᱫᱟ ᱡᱮ ᱱᱚᱰᱮ ᱟᱥᱲᱟ ᱪᱟᱞᱟᱜ ᱠᱟᱱᱟ ᱯᱟᱹᱴᱷᱩᱣᱟᱹ ᱠᱚᱲᱟᱼᱠᱩᱲᱤ ᱜᱤᱫᱽᱨᱟᱹ ᱢᱟᱹᱭᱼᱵᱟᱹᱵᱩ ᱛᱟᱠᱚ ᱟᱥᱲᱟ ᱛᱮ ᱵᱷᱮᱡᱟ ᱠᱚᱯᱮ ᱟᱨ ᱟᱵᱚᱣᱟᱜ ᱪᱤᱠᱤ ᱵᱚ ᱪᱮᱫᱚᱜᱼᱟ ᱢᱮᱱᱛᱮ ᱜᱟᱹᱠᱷᱩᱲ ᱠᱚᱦᱚᱸ ᱞᱮ ᱱᱮᱦᱚᱨᱮᱫ ᱠᱚᱣᱟ ᱡᱮᱢᱚᱱ ᱟᱵᱚᱣᱟᱜ ᱫᱩᱣᱟᱹᱨ ᱠᱚᱨᱮ ᱟᱛᱳ ᱠᱚᱨᱮ ᱟᱵᱚᱣᱟᱜ ᱪᱤᱠᱤ ᱚᱞ ᱜᱚᱴᱟ ᱧᱮᱞ ᱧᱟᱢᱚᱜᱼᱢᱟ ᱢᱮᱱᱛᱮ ᱡᱟᱦᱟᱸ ᱞᱮᱠᱟ ᱜᱩᱨᱩ ᱜᱚᱢᱠᱮ ᱫᱤᱥᱚᱢ ᱫᱟᱬᱟ ᱫᱟᱬᱟ ᱠᱟᱛᱮ ᱫᱤᱥᱚᱢ ᱦᱚᱲᱮ ᱮᱵᱷᱮᱱ ᱠᱮᱫ ᱠᱚᱣᱟ ᱟᱨᱮ ᱞᱟᱹᱭᱟᱫ ᱠᱚᱣᱟ ᱚᱱᱠᱟ ᱜᱮ ᱤᱧᱟᱹᱜ ᱩᱭᱦᱟᱹᱨ ᱦᱚᱸ ᱡᱮ ᱥᱩᱨ ᱨᱮᱱ ᱥᱟᱱᱟᱢ ᱦᱚᱲ ᱪᱤᱠᱤ ᱵᱚᱱ ᱪᱮᱫᱚᱜᱼᱟ ᱟᱨ ᱵᱚᱱ ᱪᱮᱫ ᱠᱚᱣᱟ ᱚᱱᱟᱜᱮ ᱤᱧᱟᱹᱜ ᱟᱸᱥ